ᱦᱮᱸ ᱦᱮᱞᱳ ᱦᱮᱸ ᱦᱩᱸ ᱦᱮᱸ ᱱᱚᱣᱟ ᱟᱞᱮ ᱟᱛᱳ ᱴᱚᱞᱟ ᱨᱮᱫᱚ ᱵᱟᱯᱞᱟ ᱥᱚᱢᱚᱭ ᱵᱷᱮᱜᱟᱨ ᱵᱷᱮᱜᱟᱨ ᱤᱭᱟᱹ ᱠᱚᱠᱚ ᱦᱚᱨᱚᱜᱟ ᱟᱨ ᱢᱟᱱᱮ ᱪᱮᱫ ᱠᱚ ᱞᱟᱹᱭᱟ ᱛᱤᱱᱟᱹᱜ ᱤᱭᱟᱹ ᱟᱹᱨᱤᱪᱟᱹᱞᱤ ᱢᱮᱱᱟᱜᱼᱟ ᱡᱷᱚᱛᱚ ᱨᱮ ᱢᱟᱱᱮ ᱵᱷᱮᱜᱟᱨ ᱵᱷᱮᱜᱟᱨ ᱦᱚᱨᱚᱜ ᱵᱟᱸᱫᱮ ᱢᱮᱱᱟᱜ ᱛᱟᱞᱮᱭᱟ ᱦᱮᱸ ᱚᱱᱮ ᱵᱟᱯᱞᱟ ᱨᱮ ᱡᱮᱢᱚᱱ ᱵᱟᱹᱦᱩ ᱡᱟᱶᱟᱭ ᱫᱚ ᱥᱟᱥᱟᱝ ᱥᱟᱹᱲᱤ ᱛᱮᱠᱚ ᱵᱟᱸᱫᱮ ᱠᱚᱣᱟ ᱢᱟᱱᱮ ᱞᱩᱜᱽᱲᱤ ᱛᱮ ᱟᱨ ᱮᱸᱜᱟᱛ ᱟᱯᱟᱛ ᱫᱚ ᱥᱟᱫᱟ ᱟᱞᱟ ᱯᱟᱹᱲ ᱜᱮᱸᱫᱟᱜ ᱟᱨ ᱚᱱᱮ ᱵᱟᱦᱟ ᱥᱟᱦᱚᱨᱟᱭ ᱨᱮᱫᱚ ᱢᱟᱱᱮ ᱱᱟᱭᱠᱮ ᱫᱚ ᱵᱟᱦᱟ ᱨᱮᱫᱚ ᱫᱷᱩᱛᱤᱜᱼᱟᱭ ᱥᱟᱫᱟ ᱫᱷᱩᱛᱤ ᱛᱮ ᱛᱟᱯᱚᱨᱮ ᱩᱱᱠᱩ ᱠᱩᱲᱤ ᱜᱤᱫᱽᱨᱟᱹ ᱠᱚᱦᱚᱸ ᱩᱱᱠᱩ ᱦᱚᱸ ᱵᱟᱸᱫᱮ ᱠᱟᱛᱮ ᱠᱚ ᱪᱟᱞᱟᱜᱼᱟ ᱡᱟᱦᱮᱨ ᱛᱷᱟᱱ ᱟᱨ ᱠᱷᱟᱸᱰᱟ ᱫᱟᱜ ᱥᱟᱯᱟᱵ ᱵᱟᱞᱛᱮ ᱵᱟᱦᱟ ᱨᱮᱫᱚ ᱚᱱᱟ ᱴᱷᱮᱠ ᱦᱟᱴᱟᱜ ᱦᱟᱴᱟᱜ ᱨᱮ ᱟᱹᱰᱤ ᱠᱤᱪᱷᱩ ᱛᱟᱦᱮᱸᱱ ᱛᱟᱭᱟ ᱥᱟᱯᱟᱵ ᱠᱚ ᱵᱚᱸᱜᱟᱣᱟᱜ ᱥᱟᱯᱟᱵ ᱠᱚ ᱦᱮᱸ ᱚᱱᱟ ᱠᱚ ᱤᱫᱤ ᱠᱟᱛᱮ ᱪᱟᱞᱟᱜᱼᱟᱭ ᱛᱟᱯᱚᱨᱮ ᱥᱚᱦᱨᱟᱭ ᱨᱮᱫᱚ ᱚᱲᱟᱜ ᱚᱲᱟᱜ ᱠᱚ ᱵᱚᱸᱜᱟᱜᱼᱟ ᱚᱲᱟᱜ ᱚᱲᱟᱜ ᱨᱮᱦᱚᱸ ᱚᱱᱟ ᱵᱚᱸᱜᱟ ᱵᱩᱨᱩ ᱨᱮᱫᱚ ᱢᱟᱱᱮ ᱢᱤᱫ ᱠᱟᱛᱷᱟᱛᱮ ᱞᱟᱹᱭ ᱜᱟᱱᱚᱜᱼᱟ ᱥᱟᱫᱟ ᱥᱟᱲᱤ ᱟᱨ ᱥᱟᱫᱟ ᱫᱷᱩᱛᱤ ᱢᱟᱱᱮ ᱡᱟ ᱡᱟᱵᱚᱛᱤ ᱥᱟᱫᱟᱣᱟᱜ ᱢᱟᱱᱮ ᱢᱤᱫ ᱱᱤᱨᱞᱟᱹ ᱛᱟᱦᱮᱸᱱ ᱢᱟ ᱟᱨ ᱚᱱᱟᱫᱚ ᱠᱚᱱᱳ ᱪᱷᱩᱸᱛ ᱵᱟᱝ ᱛᱟᱦᱮᱱ ᱢᱟ ᱥᱟᱯᱟᱥᱟᱯᱤ ᱟᱨ ᱡᱮᱢᱚᱱ ᱫᱟᱸᱥᱟᱭ ᱨᱮ ᱫᱟᱥᱟᱭ ᱨᱮᱫᱚ ᱠᱚᱲᱟ ᱜᱤᱫᱽᱨᱟᱹ ᱰᱟᱦᱟᱨ ᱰᱟᱦᱟᱨ ᱛᱮ ᱮᱱᱮᱡ ᱠᱚ ᱩᱰᱩᱠᱚᱜᱼᱟᱥᱮ ᱚᱱᱠᱟ ᱢᱟᱱᱮ ᱪᱮᱫ ᱠᱚ ᱞᱟᱹᱭᱟ ᱥᱟᱫᱟ ᱰᱨᱮᱥ ᱥᱟᱫᱟ ᱫᱷᱩᱛᱤ ᱛᱮᱜᱮ ᱠᱚ ᱫᱷᱩᱛᱤᱜᱼᱟ ᱟᱨ ᱥᱟᱫᱟᱱᱟᱜ ᱛᱮᱠᱚ ᱫᱟᱹᱦᱲᱤᱜᱼᱟ ᱟᱨ ᱢᱟᱨᱟᱜ ᱤᱞ ᱠᱚ ᱞᱟᱜᱟᱣ ᱡᱚᱝᱟ ᱵᱚᱦᱚᱜ ᱨᱮ ᱛᱤ ᱠᱚᱨᱮ ᱦᱮᱸ ᱥᱟᱵ ᱠᱟᱜ ᱜᱮᱭᱟ ᱠᱚ ᱚᱱᱮ ᱡᱷᱟᱺᱭ ᱠᱚᱨᱛᱟᱞ ᱠᱚ ᱢᱟᱱᱮ ᱛᱟᱦᱮᱱ ᱜᱮᱛᱟ ᱠᱚᱣᱟ ᱟᱨ ᱚᱱᱮ ᱛᱷᱟᱹᱨᱤ ᱢᱟᱱᱮ ᱚᱱᱟ ᱠᱚ ᱨᱩᱭᱟ ᱵᱷᱩᱣᱟᱹᱝ ᱠᱚ ᱛᱟᱦᱮᱱ ᱛᱟᱠᱚᱣᱟ ᱢᱟᱱᱮ ᱫᱟᱸᱥᱟᱭ ᱮᱱᱮᱡ ᱠᱚ ᱪᱟᱞᱟᱜ ᱠᱟᱱᱟ ᱢᱟᱱᱮ ᱵᱷᱩᱣᱟᱹᱝ ᱫᱚᱠᱚ ᱤᱫᱤ ᱛᱟᱨᱟᱭ ᱜᱮᱭᱟ ᱦᱟᱸᱜ ᱚᱱᱟᱫᱚ ᱟᱫᱚ ᱡᱟᱸᱜᱟ ᱠᱚᱨᱮ ᱡᱷᱩᱱᱩᱨ ᱠᱚ ᱦᱚᱨᱚᱜᱟ ᱰᱟᱸᱰᱟ ᱨᱮᱠᱚ ᱦᱚᱨᱚᱜᱟ ᱛᱚᱵᱮ ᱛᱚ ᱥᱟᱱᱛᱟᱲ ᱥᱟᱱᱛᱟᱲ ᱞᱮᱠᱟᱢ ᱧᱮᱞᱚᱜᱼᱟ ᱚᱱᱟ ᱠᱚᱢ ᱥᱟᱡᱟᱣ ᱞᱮᱱᱠᱷᱟᱱ ᱱᱤᱡᱮᱨᱟᱜ ᱥᱟᱯᱟᱵ ᱮᱢ ᱥᱟᱵ ᱫᱚᱦᱚ ᱞᱮᱠᱷᱟᱱ ᱚᱲᱟᱜ ᱠᱚᱨᱮ ᱫᱚ ᱟᱭᱳ ᱦᱚᱲ ᱠᱚᱫᱚ ᱜᱮᱸᱫᱟᱜ ᱜᱮᱸᱫᱟᱜ ᱜᱮ ᱛᱟᱦᱮᱱ ᱛᱟᱠᱚᱣᱟ ᱜᱮᱸᱫᱟᱜ ᱞᱩᱜᱽᱲᱤ ᱚᱱᱟ ᱛᱮᱠᱚ ᱵᱟᱸᱫᱮ ᱠᱚᱜ ᱜᱮᱭᱟ ᱟᱨ ᱠᱩᱲᱤ ᱜᱤᱫᱽᱨᱟᱹ ᱠᱚᱫᱚ ᱱᱮᱛᱟᱨ ᱫᱚ ᱠᱟᱹᱴᱤᱡ ᱰᱮᱵᱞᱚᱯ ᱠᱟᱱ ᱛᱟᱵᱚᱱᱟ ᱟᱵᱚᱣᱟᱜ ᱥᱚᱢᱟᱡ ᱠᱚᱦᱚᱸ ᱚᱱᱟ ᱠᱷᱟᱹᱛᱤᱨᱛᱮ ᱱᱟᱦᱟᱜ ᱫᱚ ᱠᱩᱲᱤ ᱜᱤᱫᱽᱨᱟᱹ ᱠᱚᱫᱚ ᱡᱟᱢᱟ ᱠᱚᱜᱮ ᱠᱚ ᱦᱚᱨᱚᱜ ᱠᱟᱜ ᱠᱟᱱᱟ ᱟᱨ ᱡᱚᱠᱷᱚᱱ ᱡᱟᱦᱟᱸ ᱥᱮᱡ ᱦᱟᱴ ᱯᱟᱛᱟ ᱧᱮᱧᱮᱞ ᱠᱚ ᱪᱟᱞᱟᱜᱼᱟ ᱛᱚᱠᱷᱚᱱ ᱫᱚ ᱤᱭᱟᱹ ᱢᱟᱱᱮ ᱟᱭᱳ ᱦᱚᱲ ᱠᱚᱫᱚ ᱵᱚᱦᱚᱜ ᱩᱯ ᱨᱮ ᱛᱟᱦᱮᱱ ᱛᱟᱠᱚᱣᱟ ᱯᱟᱱᱠᱟᱴᱟ ᱢᱟᱞᱟ ᱢᱩᱫᱟᱹᱢ ᱯᱟᱸᱡᱚᱱ ᱱᱚᱝᱠᱟᱱᱟᱜ ᱟᱭᱢᱟ ᱡᱤᱱᱤᱥ ᱦᱚᱨᱚᱜ ᱟᱜ ᱢᱮᱱᱟᱜ ᱜᱮᱭᱟ ᱚᱱᱟ ᱠᱚᱠᱚ ᱦᱚᱨᱚᱜᱽ ᱜᱮᱭᱟ ᱟᱨᱚ ᱡᱟᱦᱟᱱᱟᱜ ᱵᱟᱲᱟᱭ ᱛᱮᱱᱟᱜ ᱦᱮᱸ ᱦᱮᱸ ᱡᱚᱦᱟᱨ ᱜᱮ